ᱦᱮᱸ ᱦᱮᱞᱳ ᱡᱚᱦᱟᱨ ᱜᱮ ᱫᱟᱜ ᱫᱩ ᱱᱚᱢᱵᱚᱨ ᱜᱮᱭᱟ ᱚᱠᱟ ᱠᱷᱚᱱᱮᱢ ᱨᱚᱲᱫᱟ ᱟᱪᱪᱷᱟ ᱚᱠᱚᱭ ᱪᱚ ᱦᱮᱞᱳ ᱟᱪᱪᱷᱟ ᱟᱫᱚ ᱪᱮᱫ ᱪᱮᱫ ᱚᱥᱩᱵᱤᱫᱷᱟ ᱦᱩᱭᱱᱟ ᱦᱮᱸ ᱟᱹᱰᱤ ᱠᱟᱡᱟᱠ ᱥᱚ ᱠᱟᱱᱟ ᱫᱟᱜ ᱞᱟᱦᱟ ᱠᱷᱚᱱ ᱟᱪᱪᱷᱟ ᱟᱪᱪᱷᱟ ᱟᱫᱚ ᱫᱟᱜ ᱢᱟ ᱟᱞᱮ ᱢᱟ ᱱᱚᱰᱮ ᱠᱷᱚᱱ ᱢᱟ ᱯᱩᱨᱟᱹ ᱵᱮᱥ ᱴᱷᱤᱠ ᱤᱭᱟᱹ ᱠᱟᱛᱮᱫ ᱜᱮ ᱯᱷᱤᱞᱴᱟᱨ ᱠᱟᱛᱮᱫ ᱜᱮᱞᱮ ᱠᱩᱞᱮᱫ ᱠᱟᱱᱟ ᱟᱪᱪᱷᱟ ᱟᱪᱪᱷᱟ ᱚᱱᱠᱟᱱ ᱠᱟᱛᱷᱟ ᱵᱟᱝ ᱠᱟᱱᱟ ᱱᱚᱝᱠᱟ ᱜᱮ ᱤᱧᱤᱧ ᱧᱮᱞᱮᱫ ᱠᱟᱱᱟ ᱦᱟᱸᱜ ᱡᱟᱦᱟᱱᱟᱜ ᱪᱮᱫ ᱯᱨᱚᱵᱽᱞᱮᱢ ᱦᱩᱭᱩᱜ ᱠᱟᱱᱟ ᱚᱱᱟ ᱯᱨᱚᱵᱽᱞᱮᱢ ᱥᱚᱞᱵᱷ ᱨᱮᱭᱟᱜ ᱤᱧ ᱠᱩᱨᱩᱢᱩᱴᱩᱭᱟ ᱟᱨ ᱡᱟᱦᱟᱸ ᱛᱤᱱᱟᱹᱜ ᱢᱟᱱᱮ ᱟᱞᱮ ᱱᱚᱰᱮ ᱠᱷᱚᱡ ᱫᱟᱜ ᱞᱮ ᱠᱩᱞᱮᱫ ᱠᱟᱱᱟ ᱚᱱᱟ ᱫᱚ ᱦᱟᱸᱜ ᱯᱩᱨᱟᱹ ᱮᱠᱫᱚᱢ ᱨᱮᱹᱰᱤ ᱠᱟᱛᱮᱫ ᱜᱮ ᱪᱟᱞᱟᱜ ᱠᱟᱱᱟ ᱡᱟᱦᱟᱸ ᱛᱤᱱᱟᱹᱜ ᱚᱱᱟ ᱠᱚᱨᱮᱫ ᱥᱟᱢᱟᱱ ᱠᱚ ᱞᱟᱜᱟᱜ ᱠᱟᱱᱟ ᱚᱱᱟ ᱡᱚᱛᱚ ᱥᱟᱢᱟᱱ ᱜᱮᱞᱮ ᱵᱮᱥ ᱴᱷᱤᱠ ᱞᱮ ᱮᱢᱚᱜ ᱠᱟᱱᱟ ᱟᱨ ᱯᱩᱨᱟᱹ ᱮᱠᱫᱚᱢ ᱥᱮᱴᱮᱨ ᱠᱟᱛᱮᱫ ᱜᱮ ᱟᱨ ᱟᱞᱮ ᱯᱩᱨᱟᱹ ᱛᱮ ᱚᱠᱟ ᱴᱷᱮᱱ ᱜᱮ ᱚᱱᱟ ᱫᱚ ᱦᱟᱸᱜ ᱯᱩᱨᱟᱹ ᱪᱟᱞᱟᱜ ᱠᱱᱟ ᱱᱚᱰᱮ ᱠᱷᱚᱱ ᱫᱚ ᱟᱫᱚ ᱦᱩᱭ ᱫᱟᱲᱮᱭᱟᱜᱼᱟ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟᱫᱚ ᱚᱦᱚᱞᱟᱝ ᱞᱟᱹᱭ ᱠᱮᱭᱟ ᱢᱮᱱᱠᱷᱟᱱ ᱟᱞᱮ ᱴᱷᱮᱱ ᱠᱷᱚᱱ ᱡᱟᱦᱟᱸ ᱠᱳᱢᱯᱟᱱᱤ ᱠᱷᱚᱱ ᱟᱲᱟᱜ ᱫᱟ ᱩᱱᱤ ᱮᱠᱫᱚᱢ ᱪᱮᱹᱠ ᱠᱟᱛᱮᱫ ᱜᱮᱭ ᱟᱲᱟᱜᱮᱫ ᱠᱟᱱᱟ ᱟᱫᱚ ᱪᱮ ᱠ ᱠᱟᱛᱮᱫ ᱜᱮ ᱟᱲᱟᱜᱮᱫ ᱠᱟᱱᱟ ᱱᱚᱰᱮ ᱠᱷᱚᱱ ᱫᱚ ᱦᱟᱸᱜ ᱮᱠᱫᱚᱢ ᱯᱩᱨᱟᱹ ᱚᱱᱟᱫᱚ ᱚᱴᱳ ᱠᱟᱛᱮᱫ ᱜᱮ ᱪᱟᱞᱟᱜ ᱠᱟᱱᱟ ᱟᱨ ᱦᱟᱱᱛᱮ ᱫᱚ ᱠᱟᱹᱡ ᱪᱤᱠᱟ ᱞᱟᱝ ᱢᱮᱱ ᱠᱮᱭᱟ ᱚᱱᱟ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟᱫᱚ ᱞᱟᱹᱭ ᱢᱩᱥᱠᱤᱞ ᱜᱮᱭᱟ ᱢᱮᱱᱠᱷᱟᱱ ᱡᱟᱦᱟᱸ ᱛᱤᱱᱟᱹᱜ ᱦᱩᱭᱩᱜᱼᱟ ᱱᱤᱛᱚᱜ ᱠᱷᱚᱱ ᱯᱩᱨᱟᱹ ᱱᱚᱣᱟ ᱨᱮᱭᱟᱜ ᱤᱧ ᱚᱠᱟ ᱠᱚᱨᱮᱫ ᱪᱮᱫ ᱠᱚ ᱠᱚᱢ ᱵᱮᱥᱤ ᱦᱩᱭᱩᱜ ᱠᱟᱱᱟ ᱯᱱᱟ ᱦᱟᱸᱜ ᱯᱩᱨᱟᱹᱧ ᱧᱮᱞ ᱛᱟᱞᱟᱝᱟ ᱟᱨ ᱯᱩᱨᱟ ᱟᱯᱮ ᱫᱚ ᱢᱚᱡᱽ ᱫᱟᱜ ᱮᱠᱫᱚᱢ ᱯᱷᱨᱮᱹᱥ ᱫᱟᱜ ᱤᱧ ᱠᱩᱞ ᱟᱠᱟᱫ ᱛᱟᱚᱱᱟ ᱱᱤᱛᱚᱜ ᱩᱱᱟᱹᱜ ᱢᱚᱱᱮ ᱟᱞᱚᱢ ᱟᱪᱪᱷᱟ ᱴᱷᱤᱠ ᱜᱮᱭᱟ ᱟᱨ ᱫᱩᱵᱟᱨᱟ ᱠᱚᱢᱯᱞᱮᱱ ᱡᱮᱢᱚᱱ ᱵᱟᱝ ᱦᱩᱭᱩᱜᱼᱟ ᱚᱱᱠᱟᱞᱮ ᱠᱩᱨᱩᱢᱩᱴᱩᱭᱟ